ᱦᱮᱞᱳ ᱦᱮᱞᱳ ᱦᱮᱞᱳ ᱦᱮᱸ ᱤᱧ ᱫᱚ ᱡᱷᱤᱱᱩᱠᱯᱩᱨ ᱟᱹᱛᱩ ᱨᱮᱱ ᱟᱢᱛᱚᱱᱤ ᱠᱤᱥᱠᱩ ᱟᱢᱜᱮᱠᱚ ᱢᱮᱛᱟᱢᱟ ᱯᱷᱩᱞᱢᱩᱱᱤ ᱢᱩᱨᱢᱩ ᱫᱚ ᱚᱻ ᱤᱧ ᱢᱤᱫᱴᱮᱱ ᱠᱟᱛᱷᱟ ᱢᱮᱱ ᱢᱟᱱᱮ ᱨᱟᱭᱜᱚᱡᱽ ᱤᱧ ᱪᱟᱞᱟᱣ ᱞᱮᱱᱟ ᱛᱚ ᱟᱫᱚ ᱳᱡᱚᱱᱛᱟ ᱠᱳᱢᱯᱟᱱᱤ ᱫᱚᱠᱟᱱ ᱟᱢᱟᱜ ᱪᱟᱯᱚᱞ ᱫᱚᱠᱟᱱᱤᱧ ᱧᱮᱞ ᱟᱠᱟᱫᱼᱟ ᱛᱚ ᱟᱢ ᱚᱠᱟ ᱠᱚ ᱚᱠᱟ ᱠᱚ ᱪᱟᱯᱚᱞᱮᱢ ᱟᱹᱜᱩᱭᱮᱫᱟ ᱢᱟᱱᱮ ᱩᱥᱩᱞᱟᱜ ᱯᱚᱴᱚᱢᱟᱜ ᱥᱮ ᱪᱮᱫ ᱞᱮᱠᱟᱱᱟᱜ ᱮᱢ ᱟᱹᱜᱩᱭᱮᱫᱟ ᱦᱮᱸ ᱟᱫᱚ ᱤᱧ ᱵᱚᱞᱮ ᱟᱢᱟᱜ ᱫᱚᱠᱟᱱ ᱛᱮ ᱪᱟᱞᱟᱜ ᱤᱧ ᱢᱮᱱᱮᱛ ᱠᱟᱱ ᱛᱟᱦᱮᱱᱚᱜᱼᱟ ᱫᱚᱠᱟᱱ ᱫᱚ ᱛᱤᱱᱟᱹᱜ ᱵᱟᱡᱮᱢ ᱡᱷᱤᱡ ᱮᱫᱟ ᱧᱤᱫᱟᱹ ᱱᱚ ᱵᱟᱡᱮ ᱫᱷᱟᱹᱵᱤᱡ ᱵᱟᱝ ᱛᱟᱦᱚᱞᱮ ᱤᱧ ᱦᱚᱸᱜᱼᱚᱭ ᱥᱤᱨᱩᱣᱟᱹ ᱵᱟᱡᱟᱨ ᱯᱟᱛᱟ ᱵᱟᱡᱟᱨ ᱤᱭᱟᱹ ᱞᱟᱹᱜᱤᱫ ᱛᱤᱭᱳᱜᱚᱜ ᱠᱟᱱᱟ ᱟᱫᱚ ᱤᱧ ᱵᱚᱞᱮ ᱚᱱᱠᱟ ᱢᱚᱡᱽ ᱧᱚᱜᱼᱟᱜ ᱪᱟᱯᱚᱞᱤᱧ ᱠᱤᱨᱤᱧᱟ ᱯᱟᱱᱟᱦᱤ ᱟᱫᱚ ᱪᱟᱞᱟᱣ ᱞᱮᱱ ᱠᱷᱟᱱ ᱤᱧ ᱫᱚᱥ ᱴᱟ ᱮᱜᱟᱨᱚ ᱴᱟ ᱠᱚᱛᱮᱧ ᱪᱟᱞᱟᱜᱼᱟ ᱱᱚᱰᱮ ᱠᱷᱚᱱ ᱵᱷᱟᱴᱩᱞ ᱠᱷᱚᱱ ᱜᱟᱹᱰᱤᱧ ᱥᱟᱵᱟ ᱨᱟᱭᱜᱚᱧᱡᱽ ᱪᱟᱞᱟᱜ ᱛᱮ ᱢᱤᱫ ᱜᱷᱚᱱᱴᱟ ᱫᱚ ᱞᱟᱜᱟᱜᱼᱟ ᱟᱫᱚ ᱪᱮᱫ ᱠᱚ ᱢᱮᱱᱟ ᱪᱟᱯᱚᱞ ᱨᱮᱱᱟᱜ ᱫᱟᱢ ᱪᱮᱫ ᱞᱮᱠᱟᱢ ᱫᱚᱦᱚᱣᱟᱠᱟᱫᱼᱟ ᱯᱟᱱᱟᱦᱤ ᱨᱮᱱᱟᱜ ᱟᱫᱚ ᱟᱫᱚ ᱤᱧ ᱫᱚ ᱯᱚᱴᱚᱢᱟᱜ ᱜᱮ ᱠᱷᱩᱵ ᱡᱳᱨ ᱫᱩᱧ ᱠᱩᱥᱤᱭᱟᱜᱼᱟ ᱟᱫᱚ ᱤᱧ ᱤᱱᱟᱹ ᱞᱟᱦᱟᱧ ᱠᱤᱨᱤᱧ ᱵᱟᱲᱟᱣᱟᱠᱟᱫᱼᱟ ᱟᱫᱚ ᱵᱟᱨ ᱥᱚ ᱛᱮᱜᱮ ᱤᱧ ᱢᱟᱧ ᱠᱤᱨᱤᱧ ᱵᱟᱲᱟᱣᱟᱠᱟᱫ ᱟᱫᱚ ᱟᱢ ᱟᱹᱰᱤ ᱫᱟᱢᱮᱢ ᱞᱟᱹᱭ ᱮᱫᱟ ᱤᱧ ᱫᱚ ᱱᱤᱭᱟᱹ ᱜᱮ ᱢᱤᱫᱴᱮᱱ ᱟᱹᱰᱤ ᱢᱟᱱᱮ ᱦᱚᱨᱚᱵᱚᱨᱚᱧ ᱟᱹᱭᱠᱟᱹᱣᱮᱫᱟ

ᱛᱚ ᱤᱧ ᱫᱚ ᱢᱟᱱᱮ ᱱᱟᱣᱟ ᱰᱤᱡᱟᱭᱮᱱ ᱡᱮ ᱱᱟᱣᱟ ᱰᱤᱡᱟᱭᱮᱱ ᱱᱟᱣᱟ ᱜᱚᱲᱦᱚᱱᱤᱧ ᱢᱮᱱᱮᱫ ᱠᱟᱱᱟ ᱱᱟᱣᱟ ᱜᱚᱲᱦᱚᱱᱟᱜ ᱫᱚ ᱢᱟᱱᱮ ᱡᱟᱛᱮ ᱚᱠᱚᱭ ᱦᱚᱸ ᱵᱟᱠᱚ ᱦᱚᱨᱚᱜ ᱞᱮᱜᱟ ᱟᱠᱟᱫ ᱛᱟᱞᱦᱮ ᱫᱚ ᱚᱱᱟ ᱫᱚ ᱢᱟᱱᱮ ᱤᱧ ᱦᱚᱸ ᱦᱚᱨᱚᱜ ᱨᱮ ᱢᱚᱡᱽ ᱤᱧ ᱟᱹᱭᱠᱟᱹᱣᱟ ᱟᱨ ᱦᱚᱲ ᱠᱚᱦᱚᱸ ᱠᱚ ᱢᱮᱱᱟ ᱡᱮ ᱦᱮᱸ ᱦᱚᱲ ᱦᱚᱸᱠᱚ ᱧᱮᱞᱟ ᱡᱮ ᱟᱢ ᱚᱠᱟᱨᱮᱢ ᱠᱤᱨᱤᱧ ᱠᱮᱭᱟ ᱠᱮᱫᱟ ᱟᱫᱚ ᱢᱟᱱᱮ ᱤᱧ ᱠᱤᱨᱤᱧ ᱞᱮᱠᱷᱟᱱ ᱟᱨᱦᱚᱸ ᱯᱟᱥᱮ ᱚᱲᱟᱜ ᱨᱮᱱ ᱚᱲᱟᱜ ᱨᱮᱱ ᱦᱚᱲ ᱩᱱᱠᱩ ᱦᱚᱸᱠᱚ ᱢᱮᱱᱟ ᱡᱮ ᱚᱠᱟᱨᱮᱢ ᱠᱤᱨᱤᱧ ᱞᱮᱫᱟ ᱛᱟᱦᱚᱞᱮ ᱤᱧ ᱟᱨᱦᱚᱧ ᱤᱫᱤ ᱠᱟᱥᱴᱚᱢᱟᱨ ᱟᱨᱦᱚᱧ ᱤᱫᱤ ᱫᱟᱲᱮᱣᱟᱢᱟ ᱤᱧ ᱤᱫᱤ ᱠᱩᱣᱟᱹᱧ ᱥᱮ ᱚᱸᱰᱮ ᱠᱷᱚᱱ ᱟᱢᱟᱜ ᱦᱚᱸ ᱟᱠᱷᱨᱤᱧᱚᱜᱼᱟ ᱟᱢᱟᱜ ᱦᱚᱸ ᱯᱚᱭᱥᱟ ᱦᱩᱭᱩᱜᱚᱜᱼᱟ ᱚᱱᱮ ᱚᱱᱟᱧ ᱢᱮᱱᱮᱫ ᱠᱟᱱᱟ ᱤᱧ ᱫᱚ ᱟᱫᱚ ᱫᱟᱢ ᱡᱩᱫᱤ ᱟᱢ ᱠᱚᱢᱟᱣᱤᱧᱟᱹᱢ ᱦᱟᱛᱟᱣ ᱠᱷᱟᱱ ᱛᱟᱦᱚᱞᱮ ᱫᱚ ᱢᱟᱱᱮ ᱠᱤᱨᱤᱧ ᱞᱟᱹᱜᱤᱫ ᱦᱚᱸ ᱦᱚᱲᱟᱜ ᱢᱟᱱᱮ ᱟᱨᱦᱚᱧ ᱡᱩᱴᱟᱹᱣ ᱫᱟᱲᱮᱣᱟᱠᱚᱣᱟᱹᱧ ᱪᱟᱞᱟᱜ ᱟᱞᱮ ᱟᱫᱚ ᱠᱤᱱᱛᱩ ᱟᱢ ᱯᱚᱴᱚᱢᱟᱜ ᱠᱚ ᱟᱨ ᱱᱟᱣᱟ ᱱᱟᱣᱟ ᱜᱚᱲᱦᱚᱱᱟᱜ ᱠᱚᱢ ᱟᱹᱜᱩ ᱫᱟᱲᱮᱭᱟᱜ ᱠᱷᱟᱱ ᱡᱮ ᱱᱤᱭᱟᱹ ᱯᱟᱛᱟᱵᱟᱡᱟᱨ ᱞᱟᱦᱟ ᱨᱮᱜᱮ ᱛᱟᱦᱚᱞᱮ ᱫᱚ ᱟᱹᱰᱤ ᱜᱟᱱ ᱜᱮ ᱢᱟᱱᱮ ᱟᱠᱷᱨᱤᱧᱚᱜ ᱛᱟᱢᱟ ᱟᱫᱚ ᱟᱢ ᱫᱚ ᱚᱠᱟ ᱠᱷᱚᱱ ᱮᱢ ᱟᱹᱜᱩᱭᱮᱫᱟ ᱢᱮᱱᱮᱫ ᱠᱟᱹᱱᱟᱹᱧ ᱤᱭᱟᱹ ᱫᱚ ᱢᱟᱱᱮ ᱚᱱᱟ ᱪᱟᱯᱚᱞ ᱫᱚ ᱢᱟᱱᱮ ᱚᱠᱟ ᱢᱟᱨᱠᱮᱴ ᱠᱷᱚᱱ ᱮᱢ ᱟᱹᱜᱩᱭᱮᱫᱟ ᱠᱳᱞᱠᱟᱛᱟ ᱠᱷᱚᱱ ᱵᱟᱝ ᱢᱟᱱᱮ ᱠᱳᱞᱠᱟᱛᱟ ᱠᱷᱚᱡᱜᱮ ᱥᱟᱯᱞᱟᱭᱮᱢ ᱧᱟᱢ ᱮᱫᱟ ᱦᱮᱸᱼᱵᱟᱝ ᱚᱻ ᱚᱻ ᱟᱫᱚ ᱟᱢ ᱫᱚ ᱟᱢᱜᱮᱢ ᱪᱟᱞᱟᱜ ᱠᱟᱱᱟ ᱟᱹᱜᱩ ᱥᱮ ᱤᱭᱟᱹ ᱪᱮᱫ ᱚᱱᱞᱟᱭᱤᱱᱛᱮᱢ ᱢᱟᱜᱟᱣ ᱼᱮᱫᱟ ᱚ ᱦᱮᱸ ᱦᱮᱸ ᱦᱮᱸ ᱦᱮᱸ ᱚᱻ ᱟᱫᱚ ᱪᱮᱫ ᱠᱚ ᱢᱮᱱᱟ ᱛᱚᱵᱮ ᱦᱚᱸᱜᱼᱚᱭ ᱛᱤᱦᱤᱧ ᱢᱟ ᱦᱩᱭᱩᱜ ᱠᱟᱱᱟ ᱥᱩᱠᱨᱚ ᱵᱟᱨ ᱦᱮᱸᱼᱵᱟᱝᱼ ᱛᱟᱦᱚᱞᱮ ᱟᱞᱮ ᱨᱚᱵᱤ ᱵᱟᱨ ᱫᱤᱱ ᱫᱚ ᱪᱷᱩᱴᱤ ᱜᱮ ᱦᱩᱭᱩᱜ ᱠᱟᱱᱟ ᱦᱮᱸ ᱟᱴᱷᱣᱟᱨ ᱦᱤᱞᱳᱜ ᱫᱤᱱ ᱫᱚ ᱢᱟᱱᱮ ᱪᱷᱩᱴᱤ ᱜᱮ ᱛᱟᱦᱮᱱ ᱠᱟᱱᱟ ᱦᱮᱸᱼᱵᱟᱝ ᱟᱫ ᱛᱚᱵᱮ ᱟᱞᱮ ᱫᱚ ᱟᱴᱷᱣᱟᱨ ᱦᱤᱞᱳᱜ ᱞᱮ ᱪᱟᱞᱟᱜ ᱠᱟᱱᱟ ᱢᱟ ᱛᱚᱵᱮ ᱮᱱᱠᱷᱟᱱ ᱯᱳᱱᱫᱩᱧ ᱫᱚᱦᱚᱭᱮᱫᱟ ᱦᱮᱸ